ᱵᱷᱟᱨᱚᱛ ᱫᱤᱥᱚᱢ ᱨᱮ ᱟᱭᱢᱟ ᱞᱮᱠᱟᱱ ᱦᱚᱲᱵᱚᱱ ᱜᱤᱨᱟᱹᱵᱟᱥᱟ ᱚᱱᱟᱛᱮ ᱞᱟᱹᱭ ᱞᱟᱠᱪᱟᱨ ᱦᱚᱸ ᱟᱭᱢᱟ ᱞᱮᱠᱟᱱᱟ ᱡᱮᱞᱮᱠᱟ ᱦᱤᱱᱫᱩ ᱠᱚᱣᱟ ᱵᱷᱮᱜᱟᱨ ᱵᱷᱮᱜᱟᱨ ᱞᱟᱹᱭ ᱞᱟᱠᱪᱟᱨ ᱢᱮᱱᱟᱜᱼᱟ ᱟᱵᱚᱣᱟᱜ ᱞᱟᱹᱭ ᱞᱟᱠᱪᱟᱨ ᱫᱚ ᱪᱷᱟᱹᱴᱭᱟᱹᱨ ᱵᱟᱯᱞᱟ ᱵᱷᱟᱸᱰᱟᱱ ᱞᱟᱹᱭ ᱞᱟᱠᱪᱟᱨ ᱮᱱᱮᱡ ᱫᱚᱝ ᱞᱟᱜᱽᱬᱮ ᱥᱚᱦᱨᱟᱭ ᱟᱨᱦᱚᱸ ᱟᱭᱢᱟ ᱞᱮᱠᱟᱱᱟᱜ ᱟᱵᱚᱫᱚ ᱥᱩᱨ ᱥᱩᱯᱩᱨ ᱵᱚᱱ ᱜᱤᱨᱟᱹ ᱵᱟᱥᱟ ᱚᱱᱟᱛᱮ ᱩᱱᱠᱩᱣᱟᱜ ᱞᱟᱹᱭ ᱞᱟᱠᱪᱟᱨ ᱯᱚᱨᱚᱵᱽ ᱠᱚᱱᱩᱭ ᱩᱱᱠᱩᱣᱟᱜ ᱧᱮᱞ ᱧᱮᱞ ᱛᱮ ᱟᱭᱢᱟ ᱵᱚᱲᱚ ᱥᱚᱲᱚ ᱥᱚᱲᱮ ᱢᱮᱥᱟ ᱟᱠᱟᱱᱟ ᱡᱮᱞᱮᱠᱟ ᱩᱱᱠᱩᱣᱟᱜ ᱫᱩᱨᱜᱟᱹ ᱯᱩᱡᱟᱹ ᱮᱢᱟᱱ ᱟᱭᱢᱟ ᱟᱭᱢᱟ ᱵᱩᱡᱷᱟᱹᱣ ᱫᱟᱲᱮᱭᱟᱜ ᱠᱟᱱᱟ ᱵᱚᱱ ᱚᱱᱠᱟᱱ ᱛᱟᱭᱚᱢ ᱠᱟᱛᱷᱟ ᱠᱚᱦᱚᱸ ᱠᱚᱦᱚᱸ ᱢᱚᱦᱩᱞ ᱠᱷᱚᱱ ᱢᱟᱛᱠᱚᱢ ᱟᱭᱢᱟ ᱞᱮᱠᱟᱱ ᱢᱮᱥᱟ ᱟᱠᱟᱱᱟ ᱱᱚᱝᱠᱟ ᱛᱮᱜᱮ ᱟᱵᱚ ᱥᱟᱱᱛᱟᱲ ᱟᱵᱟᱨ ᱮᱴᱟᱜ ᱯᱟᱹᱨᱥᱤ ᱠᱚᱨᱮᱱ ᱠᱚ ᱥᱟᱶᱛᱮ ᱡᱳᱜᱟᱡᱳᱜ ᱦᱩᱭᱩᱜ ᱠᱟᱱᱟ